ᱦᱮᱸ ᱢᱮᱱᱟᱜᱼᱟ ᱚᱱᱟ ᱫᱚ ᱦᱩᱭᱩᱜ ᱠᱟᱱᱟ ᱥᱟᱱᱛᱤᱱᱤᱠᱮᱛᱚᱱ ᱨᱮᱭᱟᱜ ᱵᱤᱥᱥᱚᱼᱵᱷᱟᱨᱚᱛᱤ ᱵᱤᱥᱥᱚᱵᱤᱫᱽᱫᱟᱞᱚᱭ ᱡᱟᱦᱟᱸ ᱫᱚ ᱠᱚᱵᱤᱜᱩᱨᱩ ᱨᱚᱵᱤᱱᱫᱨᱚᱱᱟᱛᱷ ᱴᱷᱟᱠᱩᱨᱮᱭ ᱛᱮᱭᱟᱨ ᱞᱮᱫᱟ ᱱᱚᱸᱰᱮ ᱫᱚ ᱟᱹᱰᱤ ᱟᱢᱫᱟ ᱮᱱᱮᱡ ᱥᱮᱨᱮᱧ ᱠᱚ ᱦᱩᱭᱩᱜᱼᱟ ᱟᱨ ᱱᱚᱣᱟ ᱥᱟᱱᱛᱤᱱᱤᱠᱮᱛᱚᱱ ᱨᱮᱭᱟᱜ ᱵᱤᱥᱥᱚᱼᱵᱷᱟᱨᱚᱛᱤ ᱵᱤᱥᱥᱚᱵᱤᱫᱽᱫᱟᱞᱚᱭ ᱫᱚ ᱨᱚᱵᱤᱱᱫᱨᱚᱱᱟᱛᱷ ᱴᱷᱟᱠᱩᱨᱮᱭ ᱛᱮᱭᱟᱨ ᱞᱮᱫ ᱛᱮ ᱱᱚᱸᱰᱮ ᱫᱚ ᱨᱚᱵᱤᱱᱫᱨᱚᱱᱟᱛᱷ ᱴᱷᱟᱠᱩᱨᱟᱜ ᱜᱚᱡ ᱫᱤᱵᱚᱥ ᱡᱟᱱᱟᱢ ᱢᱟᱦᱟ ᱡᱚᱛᱚ ᱠᱚ ᱢᱟᱱᱟᱣᱟ ᱨᱚᱵᱤᱱᱫᱨᱚ ᱥᱚᱝᱜᱤᱛ ᱥᱮᱨᱮᱧ ᱛᱟᱞᱟᱛᱮ ᱱᱚᱸᱰᱮᱱᱟᱜ ᱞᱟᱠᱪᱟᱨ ᱫᱚ ᱦᱩᱭᱩᱜ ᱠᱟᱱᱟ ᱱᱚᱣᱟ ᱵᱤᱥᱥᱚᱵᱤᱫᱽᱫᱟᱞᱚᱭ ᱨᱮ ᱡᱟᱦᱟᱸᱭ ᱯᱟᱹᱴᱷᱩᱣᱟᱹ ᱠᱚ ᱯᱟᱲᱦᱟᱜᱼᱟ ᱩᱱᱠᱩ ᱯᱟᱹᱴᱷᱩᱣᱟᱹ ᱠᱚ ᱢᱩᱫᱽ ᱨᱮ ᱛᱤᱨᱞᱟᱹ ᱦᱚᱯᱚᱱ ᱫᱚ ᱥᱟᱫᱟ ᱥᱟᱹᱲᱤ ᱠᱚ ᱵᱟᱸᱫᱮᱭᱟ ᱟᱨ ᱠᱚᱲᱟ ᱦᱚᱯᱚᱱ ᱫᱚ ᱥᱟᱫᱟ ᱯᱟᱧᱡᱟᱵᱤ ᱠᱚ ᱦᱚᱨᱚᱜᱟ ᱱᱚᱣᱟ ᱜᱮ ᱱᱚᱸᱰᱮᱱᱟᱜ ᱞᱟᱠᱪᱟᱨ ᱫᱚ ᱠᱟᱱᱟ